ᱤᱧᱫᱚ ᱠᱟᱹᱢᱤ ᱠᱚ ᱢᱩᱫᱽᱨᱮ ᱡᱷᱚᱛᱚ ᱠᱟᱹᱢᱤᱜᱤᱧ ᱠᱩᱥᱤᱭᱟᱜᱼᱟ ᱛᱳ ᱚᱱᱟ ᱠᱚ ᱢᱩᱫᱽᱨᱮ ᱛᱳ ᱡᱟᱹᱥᱛᱤ ᱠᱟᱭᱛᱮ ᱤᱧᱫᱚ ᱦᱩᱲᱩ ᱤᱨᱤᱧ ᱠᱩᱥᱤᱭᱟᱜᱼᱟ ᱪᱮᱫᱟᱜ ᱥᱮ ᱵᱟᱝᱢᱟ ᱟᱞᱮᱭᱟᱜ ᱫᱚ ᱦᱩᱲᱩ ᱪᱟᱥ ᱡᱟᱹᱥᱛᱤ ᱜᱮᱛᱟᱞᱮᱭᱟ ᱡᱚᱠᱷᱚᱱ ᱟᱞᱮᱭᱟᱜ ᱦᱩᱲᱩ ᱵᱤᱞᱤᱜ ᱛᱟᱞᱮᱭᱟ ᱩᱱ ᱥᱚᱢᱚᱭ ᱟᱞᱮ ᱫᱚ ᱢᱩᱱᱤᱥ ᱠᱟᱹᱢᱤᱱ ᱠᱚᱫᱚ ᱵᱟᱝᱞᱮ ᱢᱮᱛᱟ ᱠᱚᱜᱮᱭᱟ ᱢᱩᱱᱤᱥ ᱠᱟᱹᱢᱤᱱᱟᱜ ᱠᱟᱹᱣᱰᱤ ᱦᱚᱸ ᱰᱷᱮᱨ ᱜᱮᱭᱟ ᱚᱱᱟ ᱠᱷᱟᱹᱛᱤᱨᱛᱮ ᱟᱞᱮᱫᱚ ᱚᱲᱟᱜ ᱨᱮ ᱡᱮ ᱠᱚᱴᱤ ᱦᱚᱲ ᱞᱮ ᱛᱟᱦᱮᱱᱟ ᱡᱷᱚᱛᱚ ᱦᱚᱲ ᱜᱮᱞᱮ ᱪᱟᱞᱟᱜ ᱜᱮᱭᱟ ᱪᱟᱞᱟᱣ ᱠᱟᱛᱮᱫ ᱚᱱᱮ ᱦᱳᱲᱳ ᱛᱮᱜ ᱫᱚᱞᱮ ᱤᱨ ᱜᱮᱭᱟ ᱟᱨ ᱤᱧᱫᱚ ᱦᱩᱲᱩ ᱤᱨ ᱥᱟᱶ ᱥᱟᱶᱛᱮ ᱟᱞᱮᱫᱚ ᱛᱩᱲᱤᱞᱮ ᱮᱨ ᱜᱮᱭᱟ ᱟᱨ ᱛᱩᱲᱤ ᱵᱤᱞᱤ ᱞᱮᱱᱠᱷᱟᱱ ᱛᱩᱲᱤ ᱤᱨ ᱠᱚᱦᱚᱸᱧ ᱪᱟᱞᱟᱜ ᱜᱮᱭᱟ ᱟᱨ ᱠᱷᱚᱥᱞᱟ ᱢᱟᱱᱮ ᱛᱤᱞᱢᱤᱧ ᱠᱚ ᱚᱱᱟ ᱠᱚᱦᱚᱸ ᱤᱨ ᱫᱚᱧ ᱪᱟᱞᱟᱜ ᱜᱮᱭᱟ ᱜᱷᱟᱥ ᱤᱨ ᱠᱚ ᱢᱟᱱᱮ ᱡᱟᱹᱥᱛᱤ ᱠᱟᱭᱛᱮ ᱤᱧᱫᱚ ᱤᱨ ᱡᱤᱱᱤᱥᱴᱟ ᱜᱤᱧ ᱠᱩᱥᱤᱭᱟᱜᱼᱟ